ᱦᱮᱸ ᱦᱮᱞᱳ ᱦᱳᱭ ᱦᱚᱸ ᱦᱚᱸ ᱢᱟ ᱞᱟᱹᱭ ᱵᱮᱱ ᱥᱮ ᱚ ᱦᱚᱸ ᱟᱫᱚ ᱠᱩᱞᱤᱧ ᱵᱤᱱ ᱟᱞᱮ ᱥᱚᱨᱟᱭᱠᱮᱞᱟ ᱴᱚᱴᱷᱟ ᱨᱮᱫᱚ ᱱᱤᱛᱚᱜ ᱢᱟ ᱦᱩᱲᱩ ᱵᱮᱥᱤᱜᱟᱱ ᱦᱩᱭᱩᱜ ᱠᱟᱱᱟ ᱟᱨ ᱡᱚᱸᱰᱨᱟ ᱠᱚ ᱵᱷᱮᱸᱰᱨᱟ ᱠᱚᱦᱚᱸ ᱦᱤᱡᱩᱜ ᱠᱟᱱᱟ ᱛᱳ ᱡᱩᱱ ᱡᱩᱞᱟᱭ ᱨᱮᱫᱚ ᱦᱟᱸᱜ ᱦᱩᱲᱩ ᱠᱚ ᱮᱨᱟ ᱡᱟᱫᱟ ᱛᱚᱨ ᱦᱟᱸᱜ ᱱᱤᱛᱚᱜ ᱫᱚ ᱦᱩᱲᱩ ᱨᱮᱱᱟᱜ ᱜᱮ ᱪᱟᱥ ᱦᱤᱡᱩᱜᱼᱟ ᱱᱤᱛᱚᱜ ᱡᱟᱫᱟ ᱛᱚᱨ ᱦᱩᱲᱩ ᱠᱚ ᱥᱟᱢᱴᱟ ᱥᱟᱹᱢᱴᱤ ᱠᱟᱛᱮᱫ ᱫᱚ ᱩᱱ ᱡᱚᱦᱚᱜ ᱫᱚ ᱪᱟᱥ ᱞᱟᱹᱜᱤᱫ ᱵᱤᱞᱟᱹᱛᱤ ᱵᱮᱸᱜᱟᱲ ᱠᱚ ᱯᱮᱸᱭᱟᱡᱽ ᱠᱚ ᱟᱨ ᱢᱟᱹᱨᱤᱪ ᱠᱚ ᱩᱱ ᱦᱩᱭᱩᱜᱼᱟ ᱟᱨ ᱦᱩᱲᱩ ᱠᱚ ᱯᱷᱟᱸᱫᱟ ᱵᱟᱲᱟ ᱠᱟᱛᱮᱫ ᱚᱱᱟᱫᱚ ᱩᱱ ᱡᱚᱦᱚᱜ ᱢᱟᱱᱮ ᱠᱚᱢ ᱫᱟᱜ ᱛᱮ ᱦᱩᱭᱩᱜᱼᱟ ᱚᱱᱟ ᱫᱚ ᱟᱨ ᱱᱤᱛᱚᱜ ᱫᱚ ᱟᱨ ᱱᱤᱛᱚᱜ ᱫᱚ ᱢᱟᱱᱮ ᱦᱩᱲᱩᱜᱮ ᱟᱨ ᱵᱷᱮᱸᱰᱨᱟ ᱠᱚ ᱟᱨ ᱡᱚᱸᱰᱨᱟ ᱠᱚ ᱱᱤᱛᱚᱜ ᱫᱚ ᱥᱤᱡᱤᱱ ᱨᱮ ᱦᱩᱲᱩ ᱪᱟᱥ ᱨᱮᱱᱟᱝ ᱫᱟᱜ ᱨᱮᱱᱟᱜ ᱵᱮᱵᱚᱥᱛᱷᱟ ᱫᱚ ᱱᱤᱛᱚᱜ ᱢᱟ ᱱᱟᱦᱟᱜ ᱟᱥᱟᱲ ᱵᱚᱸᱜᱟ ᱠᱚ ᱥᱮᱴᱮᱨ ᱞᱮᱱᱠᱷᱟᱱ ᱪᱟᱸᱫᱳ ᱵᱚᱸᱜᱟ ᱜᱮ ᱫᱟᱜᱟᱭ ᱟᱨ ᱠᱚᱨᱮᱭ ᱪᱮ ᱠ ᱰᱮᱢ ᱠᱚ ᱦᱮᱱᱟᱜᱼᱟ ᱪᱮ ᱠ ᱰᱮᱢ ᱠᱚᱨᱮ ᱠᱷᱚᱱ ᱫᱟᱜ ᱨᱟᱠᱟᱵᱼᱟ ᱟᱦᱟᱨ ᱯᱩᱠᱷᱨᱤ ᱠᱚ ᱢᱮᱱᱟᱜᱼᱟ ᱚᱱᱟ ᱠᱚᱨᱮ ᱠᱷᱚᱱ ᱫᱟᱜ ᱨᱟᱠᱟᱵ ᱵᱮᱵᱚᱥᱛᱷᱟ ᱠᱚ ᱦᱳᱭ ᱢᱮᱱᱟᱜᱼᱟ ᱢᱮᱱᱟᱜᱼᱟ ᱢᱮᱱᱟᱜᱼᱟ ᱚᱱᱟ ᱞᱟᱹᱜᱤᱫ ᱫᱚ ᱨᱟᱸᱪᱤ ᱥᱮᱱᱚᱜ ᱯᱮ ᱴᱨᱮ ᱱᱤᱝ ᱯᱮ ᱥᱟᱨᱴᱤᱯᱷᱤᱠᱮᱹᱴ ᱟᱹᱜᱩᱭ ᱯᱮ ᱟᱨ ᱟᱹᱜᱩ ᱠᱟᱛᱮᱫ ᱵᱞᱚᱠ ᱨᱮ ᱡᱚᱢᱟᱭ ᱯᱮ ᱵᱞᱚᱠ ᱨᱮ ᱡᱚᱢᱟ ᱠᱟᱛᱮᱫ ᱚᱱᱟ ᱠᱚ ᱟᱹᱰᱤ ᱰᱷᱮᱨ ᱜᱚᱲᱚ ᱥᱚᱦᱚᱫ ᱮᱢᱚᱜ ᱟᱭ ᱯᱷᱤᱯᱴᱤ ᱯᱟᱨᱥᱮᱱᱴ ᱥᱮᱵᱷᱮᱱᱴᱤ ᱯᱟᱨᱥᱮᱱᱴ ᱜᱚᱲᱚ ᱥᱚᱦᱚᱫ ᱮᱢᱚᱜ ᱟᱭ ᱟᱨᱠᱤ ᱪᱟᱥ ᱞᱟᱹᱜᱤᱫ ᱚᱸᱰᱮ ᱠᱷᱚᱱ ᱴᱨᱮᱹᱱᱤᱝ ᱟᱹᱜᱩᱭ ᱯᱮ ᱥᱟᱨᱴᱤᱯᱷᱤᱠᱮᱹᱴ ᱟᱨ ᱚᱸᱰᱮ ᱥᱟᱨᱴᱤᱯᱷᱤᱠᱮᱹᱴ ᱱᱚᱸᱰᱮ ᱡᱚᱢᱟᱭ ᱯᱮ ᱵᱞᱚᱠ ᱨᱮ ᱟᱨ ᱚᱱᱟ ᱪᱟᱥ ᱡᱚᱜᱚᱛ ᱨᱮᱱᱟᱝ ᱥᱤᱪᱟᱭ ᱨᱮᱱᱟᱝ ᱦᱚᱸ ᱵᱤᱡᱽ ᱨᱮᱱᱟᱝ ᱦᱚᱸ ᱟᱨᱚ ᱮᱢᱟᱱ ᱢᱟᱱᱮ ᱡᱟᱦᱟᱱᱟᱜ ᱜᱮ ᱚᱱᱟ ᱥᱟᱞᱯᱷᱮᱹᱴ ᱠᱚᱨᱮᱱᱟᱜ ᱟᱨ ᱚᱱᱟ ᱠᱤᱴᱱᱟᱥᱤ ᱠᱚ ᱞᱟᱜᱟᱜᱼᱟᱥᱮ ᱦᱳᱭ ᱟᱨ ᱠᱤᱴᱱᱟᱥᱤ ᱠᱚ ᱞᱟᱜᱟᱜ ᱠᱷᱟᱱ ᱥᱟᱞᱯᱷᱮᱹᱴ ᱠᱚᱨᱮᱱᱟᱜ ᱡᱚᱛᱚ ᱚᱱᱟ ᱥᱮᱵᱷᱮᱱᱴᱤ ᱯᱟᱨᱥᱮᱱᱴ ᱫᱷᱟᱹᱵᱤᱡ ᱥᱚᱨᱠᱟᱨ ᱚᱱᱟ ᱪᱷᱩᱴᱼᱮ ᱮᱢᱚᱜᱼᱟᱭ ᱟᱫᱚ ᱚᱱᱟᱜᱤᱧ ᱢᱮᱱᱟ ᱟᱯᱮ ᱪᱟᱥ ᱯᱮ ᱮᱱᱠᱷᱟᱱ ᱫᱚ ᱵᱷᱟ ᱜᱤ ᱴᱷᱤᱠ ᱵᱷᱟᱹᱜᱤ ᱴᱷᱤᱠ ᱪᱟᱥ ᱯᱮ ᱴᱨᱮ ᱱᱤᱝ ᱟᱹᱜᱩᱭ ᱯᱮ ᱥᱟᱨᱴᱤᱯᱷᱤᱠᱮᱹᱴ ᱵᱞᱚᱠ ᱨᱮ ᱡᱚᱢᱟᱭ ᱯᱮ ᱟᱨ ᱚᱱᱟ ᱡᱟᱛᱮ ᱯᱷᱮᱥᱮᱞᱤᱴᱤ ᱮᱢᱚᱜ ᱟᱭ ᱦᱳᱭ ᱟᱞᱮ ᱫᱚ ᱚᱱᱟ ᱴᱨᱮᱹᱱᱤᱝ ᱠᱚᱨᱟᱣ ᱠᱟᱛᱮᱫ ᱜᱮ ᱱᱚᱸᱰᱮ ᱦᱮᱱᱟᱜ ᱞᱮᱭᱟ ᱟᱫᱚ ᱥᱟᱨᱴᱤᱯᱷᱤᱠᱮᱹᱴ ᱵᱟᱝᱠᱷᱟᱱ ᱪᱮᱫ ᱦᱚᱸ ᱵᱟᱯᱮ ᱪᱤᱠᱟᱹ ᱫᱟᱲᱮᱭᱟᱜᱼᱟ ᱦᱳᱭ ᱚᱱᱟᱜᱤᱧ ᱢᱮᱱᱟ ᱟᱯᱮ ᱞᱚᱜᱚᱱ ᱴᱨᱮᱹᱱᱤᱝ ᱯᱮ ᱟᱨ ᱥᱚᱨᱠᱟᱨ ᱥᱮᱱ ᱠᱷᱚᱱ ᱟᱹᱰᱤ ᱰᱷᱮᱨ ᱜᱚᱲᱚ ᱥᱚᱯᱚᱫ ᱧᱟᱢᱚᱜ ᱠᱟᱱᱟ ᱟᱨ ᱚᱱᱟ ᱦᱟᱛᱟᱣ ᱯᱮ ᱦᱳᱭ ᱟᱨ ᱪᱮᱫ ᱦᱚᱸ ᱵᱟᱝᱜᱮ ᱚᱱᱟ ᱴᱨᱮᱹᱱᱤᱝ ᱟᱹᱜᱩᱭ ᱯᱮᱥᱮ ᱟᱨ ᱵᱞᱚᱠ ᱨᱮ ᱡᱚᱢᱟᱭ ᱯᱮ ᱡᱚᱛᱚᱣᱟᱜ ᱯᱷᱮᱥᱮᱞᱤᱴᱤ ᱯᱮ ᱧᱟᱢᱟ ᱦᱳᱭ ᱛᱚ ᱢᱟ ᱡᱚᱦᱟᱨ ᱜᱮ